ᱟᱪᱷᱟ ᱵᱟᱹᱵᱩ ᱢᱟᱥᱮ ᱞᱟᱹᱭᱢᱮ ᱟᱢ ᱪᱮᱫ ᱡᱚᱢᱟᱜ ᱠᱩᱢ ᱠᱩᱥᱤᱭᱟᱜᱼᱟ ᱤᱧ ᱫᱚ ᱟᱭᱢᱟ ᱡᱚᱢᱟᱜ ᱤᱧ ᱠᱩᱥᱤᱭᱟᱜᱼᱟ ᱡᱮᱢᱚᱱ ᱠᱤ ᱟᱭᱢᱟ ᱡᱚᱛᱚ ᱵᱨᱤᱭᱟᱱᱤ ᱠᱚ ᱛᱟᱯᱚᱨ ᱡᱤᱞ ᱩᱛᱩᱠᱚ ᱠᱚᱥᱟ ᱠᱚᱥᱟ ᱡᱤᱞ ᱩᱛᱩ ᱵᱨᱤᱭᱟᱱᱤ ᱡᱮᱢᱚᱱ ᱜᱮ ᱰᱟᱝᱨᱟᱡᱤᱞ ᱛᱟᱦᱮᱱᱟ ᱟᱨ ᱚᱱᱟ ᱩᱯᱚᱨᱮ ᱢᱤᱫᱴᱮᱱ ᱨᱟᱭᱤᱥ ᱦᱟᱛᱟᱣ ᱠᱟᱛᱮᱫ ᱚᱱᱟ ᱨᱟᱭᱤᱥᱠᱚ ᱵᱮᱱᱟᱣᱟ ᱚᱱᱟ ᱟᱹᱰᱤ ᱢᱚᱪᱠᱚ ᱵᱷᱟᱡᱟ ᱠᱟᱟᱛᱮᱫ ᱠᱚ ᱡᱚᱢ ᱩᱪᱩᱣᱟ ᱚᱱᱟᱦᱚ ᱟᱹᱰᱤ ᱟᱴᱤᱧ ᱠᱩᱥᱤᱭᱟᱜᱼᱟ ᱡᱚᱢᱫᱚ ᱟᱹᱰᱤᱢᱚᱡᱟ ᱟᱹᱭᱠᱟᱹᱜᱼᱟ ᱪᱮᱫᱟᱜ ᱥᱮ ᱞᱟᱡᱽᱠᱚ ᱵᱤᱜᱼᱟ ᱢᱤ ᱫᱯᱤᱥ ᱰᱟᱝᱨᱟᱡᱤᱞ ᱨᱮ ᱞᱟᱹᱴᱩ ᱯᱟᱨᱟ ᱠᱟᱴᱟᱠᱚ ᱮᱢᱚᱜᱼᱟ ᱰᱟᱝᱨᱟ ᱨᱟᱭᱤᱥ ᱡᱚᱢᱛᱮ ᱮᱠᱫᱚᱢ ᱞᱟᱡᱽᱠᱚ ᱵᱤ ᱩᱛᱟᱹᱨᱚᱜᱼᱟ ᱟᱭᱢᱟᱜᱮ ᱡᱚᱢᱟᱜ ᱤᱧ ᱠᱩᱥᱤᱭᱟᱜᱼᱟ ᱡᱮᱢᱚᱱ ᱠᱤ ᱯᱷᱩᱪᱠᱟ ᱠᱚ ᱢᱳᱢᱳ ᱠᱚ ᱟᱹᱰᱤ ᱢᱚᱸᱡᱽ ᱡᱷᱟᱞ ᱡᱷᱟᱞ ᱴᱚᱠ ᱴᱚᱠ ᱟᱹᱰᱤ ᱢᱚᱸᱡᱽ ᱥᱤᱵᱤᱞᱟ ᱯᱷᱩᱪᱠᱟ ᱛᱟᱯᱚᱨ ᱢᱳᱢᱳ ᱡᱮᱢᱚᱱ ᱟᱹᱰᱤ ᱢᱚᱸᱡᱽ ᱟᱨᱠᱤ ᱞᱚᱞᱚᱵᱷᱟᱵ ᱜᱤ ᱟᱹᱭᱠᱟᱹᱜᱼᱟ ᱟᱹᱰᱤ ᱢᱚᱸᱡᱽ ᱥᱚᱦᱚᱡ ᱜᱮ ᱟᱹᱭᱠᱟᱹᱜᱼᱟ ᱛᱟᱯᱚᱨ ᱟᱭᱢᱟ ᱡᱚᱢᱟᱜ ᱤᱧ ᱠᱩᱥᱤᱭᱟᱜᱼᱟ ᱡᱮᱢᱚᱱ ᱠᱤ ᱢᱚᱜᱞᱟᱭ ᱡᱚᱠᱷᱚᱱ ᱫᱟᱲᱟᱱᱞᱮ ᱪᱟᱞᱟᱜᱼᱟ ᱡᱟᱦᱟᱸ ᱨᱮᱜᱮ ᱢᱮᱞᱟᱠᱷᱮᱞᱟ ᱛᱚᱠᱷᱚᱱ ᱢᱚᱜᱞᱟᱭ ᱞᱮ ᱡᱚᱢ ᱛᱚᱨᱟᱭᱟ ᱢᱚᱜᱞᱟᱭ ᱞᱮ ᱡᱚᱢᱟ ᱟᱨ ᱡᱤᱞᱤᱯᱤᱞᱮ ᱡᱚᱢᱟ ᱟᱹᱰᱤ ᱢᱚᱪ ᱮᱠᱫᱚᱢ ᱥᱤᱵᱤᱞ ᱦᱚ ᱟᱹᱰᱤ ᱢᱚᱸᱡᱽ ᱥᱤᱵᱤᱞ ᱜᱮ ᱟᱹᱭᱠᱟᱹᱜᱼᱟ ᱞᱟᱡᱽ ᱠᱚ ᱮᱠᱫᱚᱢ ᱵᱤ ᱩᱛᱟᱹᱨᱚᱜᱼᱟ